ᱟᱪᱪᱷᱟ ᱦᱚᱨᱚᱜ ᱵᱟᱸᱫᱮ ᱦᱮᱸ ᱢᱟ ᱞᱟᱹᱭᱵᱤᱱ ᱟᱪᱪᱷᱟ ᱟᱹᱨᱩᱯᱷᱮᱨᱟᱣ ᱫᱚ ᱟᱹᱨᱩᱯᱷᱮᱨᱟᱣ ᱟᱠᱟᱱᱜᱮᱭᱟ ᱟᱹᱰᱤᱜᱟᱱ ᱜᱮ ᱯᱟᱹᱦᱤᱞ ᱫᱚ ᱟᱵᱚᱫᱚ ᱫᱷᱩᱛᱤᱜ ᱛᱟᱦᱮᱸᱜ ᱫᱷᱩᱛᱤᱜ ᱛᱟᱦᱮᱸᱜ ᱟᱵᱚᱱ ᱯᱟᱹᱧᱪᱤᱛᱮ ᱟᱨ ᱞᱩᱜᱽᱲᱤᱡ ᱦᱚᱸ ᱯᱟᱹᱧᱪᱤ ᱞᱩᱜᱽᱲᱤᱡ ᱦᱚᱵᱚᱱ ᱵᱟᱸᱫᱮᱭ ᱛᱟᱦᱮᱱᱟ ᱚᱱᱟ ᱯᱟᱹᱧᱪᱤ ᱞᱩᱜᱽᱲᱤᱡ ᱨᱮᱦᱚᱸ ᱥᱮ ᱫᱷᱩᱛᱤ ᱨᱮᱦᱚᱸ ᱟᱵᱚᱣᱟᱜ ᱯᱨᱟᱠᱨᱤᱛᱤᱠ ᱯᱨᱟᱠᱨᱤᱛᱤᱠ ᱨᱮᱱᱟᱜ ᱡᱟᱦᱟᱸ ᱠᱚ ᱛᱟᱦᱮᱸᱱ ᱛᱟᱦᱮᱸᱱᱟ ᱯᱨᱟᱠᱨᱤᱛᱤᱠ ᱡᱤᱱᱤᱥ ᱠᱚᱜᱮ ᱚᱱᱟ ᱨᱮᱵᱚᱱ ᱥᱟᱵ ᱨᱟᱠᱟᱵ ᱛᱟᱦᱮᱱᱟ ᱡᱮᱢᱚᱱ ᱢᱟᱨᱟᱜ ᱠᱚ ᱫᱟᱨᱮ ᱠᱚ ᱫᱟᱨᱮ ᱱᱟᱹᱲᱤ ᱠᱚ ᱚᱱᱟᱠᱚ ᱦᱩᱸ ᱟᱨ

ᱦᱩᱸ ᱦᱩᱸ ᱦᱩᱸ ᱦᱩᱸ ᱦᱩᱸ ᱦᱮᱸ ᱦᱮᱸ ᱦᱮᱸ ᱚᱵᱚᱥᱥᱳᱭ ᱜᱮ ᱠᱟᱨᱚᱱ ᱡᱷᱚᱛᱚ ᱡᱟᱹᱛ ᱨᱮᱱᱟᱜ ᱜᱮ ᱟᱞᱟᱫᱟ ᱟᱞᱟᱫᱟ ᱯᱳᱥᱟᱠ ᱦᱮᱱᱟᱜ ᱛᱟᱠᱚᱣᱟ ᱥᱮ ᱟᱞᱟᱫᱟ ᱟᱞᱟᱫᱟ ᱜᱮᱠᱚ ᱦᱚᱨᱚᱜᱟ ᱦᱩᱸ ᱡᱮᱢᱚᱱ ᱢᱩᱥᱞᱟᱹ ᱠᱚᱣᱟᱜ ᱴᱩᱯᱤ ᱛᱟᱦᱮᱱ ᱛᱟᱠᱚᱣᱟ ᱟᱨ ᱱᱩᱠᱩ ᱯᱟᱧᱡᱟᱵᱤ ᱠᱚᱦᱚᱸᱠᱚ ᱫᱟᱹᱦᱲᱤᱜᱼᱟ ᱱᱩᱠᱩ ᱫᱚ ᱦᱮᱸ ᱮᱴᱟᱜ ᱨᱚᱠᱚᱢ ᱫᱟᱹᱲᱦᱤᱜ ᱟᱠᱚ ᱡᱟᱦᱟᱸᱫᱚ ᱯᱟᱜᱽᱲᱤ ᱠᱚ ᱞᱟᱹᱭ ᱛᱟᱠᱚᱣᱟ ᱛᱚ ᱚᱱᱠᱟ ᱟᱵᱚ ᱥᱟᱱᱛᱟᱲᱟᱜ ᱦᱚᱸ ᱡᱮᱢᱚᱱ ᱦᱮᱱᱟᱜ ᱛᱟᱵᱚᱱᱟ ᱟᱹᱰᱤ ᱠᱤᱪᱷᱩᱜᱮ ᱦᱩᱸ ᱟᱫᱚ ᱟᱵᱚ ᱥᱟᱱᱛᱟᱲ ᱠᱚᱦᱚᱸ ᱫᱟᱹᱦᱲᱤᱜ ᱟᱵᱚᱱ ᱟᱵᱚᱫᱚ ᱵᱚᱸᱜᱟ ᱵᱩᱨᱩ ᱥᱚᱢᱚᱭ ᱫᱚ ᱵᱚᱸᱜᱟ ᱵᱩᱨᱩ ᱥᱚᱢᱚᱭ ᱫᱚ ᱟᱞᱛᱟ ᱯᱟᱹᱲ ᱜᱮᱸᱫᱟᱜ ᱠᱚ ᱵᱟᱸᱫᱮᱱᱟ ᱟᱨ ᱚᱱᱟ ᱨᱮᱫᱚ ᱢᱟᱱᱮ ᱵᱚᱸᱜᱟ ᱵᱩᱨᱩᱭ ᱥᱚᱢᱚᱭ ᱫᱚ ᱟᱞᱛᱟ ᱯᱟᱹᱲ ᱜᱮᱸᱫᱟᱜ ᱦᱚᱨᱚᱜ ᱠᱟᱛᱮ ᱜᱮᱠᱚ ᱵᱚᱸᱜᱟ ᱵᱩᱨᱩᱭᱟ ᱦᱮᱸ ᱦᱮᱸ ᱟᱞᱛᱟ ᱯᱟᱹᱲ ᱞᱩᱜᱽᱲᱤᱡ ᱦᱮᱸ ᱚᱱᱟᱜᱮᱠᱚ ᱵᱮᱵᱚᱦᱟᱨᱟ ᱱᱮᱛᱟᱨ ᱫᱚ ᱡᱚᱛᱚ ᱦᱚᱲᱜᱮ ᱥᱚᱢᱚᱭ ᱥᱚᱝᱜᱮ ᱥᱚᱝᱜᱮ ᱡᱚᱛᱚ ᱦᱚᱲᱟᱜ ᱜᱮ ᱠᱟᱺᱪ ᱯᱚᱨᱤᱵᱚᱨᱛᱚᱱ ᱫᱚ ᱦᱤᱡᱩᱜ ᱠᱟᱱ ᱜᱮᱭᱟ ᱯᱟᱹᱦᱤᱞ ᱠᱷᱚᱱᱟᱜ ᱫᱚ ᱱᱮᱛᱟᱨ ᱨᱮᱱ ᱛᱤᱨᱞᱟᱹ ᱠᱚ ᱥᱮ ᱢᱟᱹᱭ ᱵᱤᱴᱤ ᱠᱚᱫᱚ ᱚᱱᱠᱟᱱ ᱦᱟᱢᱟᱞ ᱜᱮᱸᱫᱟᱜ ᱠᱚᱫᱚ ᱵᱟᱠᱚ ᱠᱩᱥᱤᱭᱟᱜ ᱠᱟᱱᱟ ᱦᱩᱸ ᱟᱨ ᱱᱚᱣᱟ ᱡᱟᱦᱟᱸ ᱦᱚᱨᱚᱜ ᱠᱚ ᱦᱮᱱᱟᱜᱼᱟ ᱜᱚᱭᱱᱟᱼᱜᱟᱴᱤ ᱠᱚ ᱚᱱᱟ ᱠᱚᱦᱚᱸ ᱱᱮᱛᱟᱨ ᱫᱚ ᱩᱱᱠᱩ ᱫᱚ ᱚᱱᱠᱟᱱᱟᱜ ᱠᱚᱫᱚ ᱵᱟᱝᱠᱚ ᱠᱩᱥᱤᱭᱟᱜ ᱠᱟᱱᱟ ᱡᱷᱚᱛᱚ ᱱᱮᱛᱟᱨ ᱡᱟᱦᱟᱸ ᱱᱟᱣᱟ ᱱᱟᱣᱟ ᱧᱩᱛᱩᱢ ᱩᱰᱩᱠ ᱟᱠᱟᱱᱟ ᱥᱤᱴᱤ ᱜᱳᱞᱰ ᱚᱱᱠᱟᱱ ᱡᱤᱱᱤᱥ ᱠᱚᱠᱚ ᱦᱚᱨᱚᱜ ᱫᱟ ᱦᱩᱸ ᱛᱚ ᱚᱱᱟᱠᱚᱜᱮ ᱱᱮᱛᱟᱨ ᱫᱚᱠᱚ ᱠᱩᱥᱤᱭᱟᱜ ᱠᱟᱱᱟ ᱫᱚᱢᱮ ᱦᱮᱸ ᱟᱞᱮ ᱱᱚᱛᱮᱫᱚ ᱯᱟᱹᱦᱤᱞ ᱯᱟᱹᱦᱤᱞ ᱞᱮᱠᱟ ᱫᱚ ᱩᱱᱟᱹᱜ ᱫᱚ ᱵᱟᱝᱠᱚ ᱩᱰᱩᱠᱚᱜᱼᱟ ᱠᱤᱱᱛᱩ ᱢᱤᱫᱴᱟᱝ ᱢᱤᱫᱴᱟᱝ ᱴᱚᱞᱟ ᱠᱷᱚᱱᱟᱜ ᱫᱚ ᱢᱟᱡᱷᱮ ᱥᱟᱡᱷᱮ ᱫᱚ ᱩᱰᱩᱠᱚᱜ ᱜᱮᱭᱟ ᱠᱚ ᱤᱱᱟᱹᱯᱚᱨ ᱱᱚᱣᱟ ᱫᱩᱨᱜᱟᱹᱯᱩᱡᱟᱹ ᱥᱚᱢᱚᱭ ᱫᱩᱨᱜᱟᱹᱯᱩᱡᱟᱹ ᱫᱚᱥᱚᱢᱤ

ᱵᱟᱝ ᱵᱟᱝ ᱫᱟᱸᱥᱟᱭ ᱫᱚ ᱠᱩᱲᱤ ᱦᱚᱯᱚᱱᱟᱜ ᱞᱩᱜᱽᱲᱤᱡ ᱠᱚ ᱵᱟᱸᱫᱮᱜᱼᱟ ᱟᱨ ᱞᱩᱜᱽᱲᱤᱡ ᱛᱮᱜᱮ ᱠᱚ ᱫᱷᱩᱛᱤᱜᱼᱟ ᱟᱨ ᱚᱱᱠᱟ ᱠᱟᱛᱮᱫ ᱜᱮᱠᱚ ᱫᱷᱩᱛᱤᱜᱼᱟ ᱟᱨ ᱠᱩᱲᱤ ᱦᱚᱯᱚᱱᱟᱜ ᱥᱟᱡ ᱛᱮᱜᱮᱠᱚ ᱥᱟᱡᱚᱜᱼᱟ ᱟᱨ ᱚᱱᱠᱟ ᱠᱟᱛᱮᱫ ᱜᱮ ᱮᱱᱮᱡ ᱠᱚ ᱩᱰᱩᱠᱚᱜᱼᱟ ᱱᱤᱭᱟᱹ ᱜᱷᱟᱹᱲᱤ ᱫᱚ ᱫᱟᱸᱥᱟᱭ ᱨᱮᱫᱚ ᱚᱱᱠᱟ ᱫᱚ ᱵᱟᱝ ᱧᱮᱞᱚᱜ ᱠᱟᱱᱟ ᱡᱮ ᱯᱮᱱ ᱡᱟᱢᱟ ᱦᱚᱨᱚᱜ ᱠᱟᱛᱮ ᱫᱟᱸᱥᱟᱭ ᱠᱚ ᱮᱱᱮᱡᱟ ᱟᱪᱪᱷᱟ ᱱᱚᱣᱟ ᱟᱨ ᱢᱤᱫ ᱫᱷᱟᱣ ᱠᱩᱞᱤ ᱞᱤᱧ ᱵᱤᱱ ᱵᱟᱹᱞᱤᱧ ᱵᱩᱡ ᱴᱷᱤᱠᱟᱹ ᱞᱮᱫᱟ ᱟᱵᱚᱣᱟᱜ ᱟᱥᱟᱠ ᱯᱳᱥᱟᱠ ᱡᱟ ᱦᱮᱱᱟᱜ ᱛᱟᱵᱚᱱᱟ ᱚᱱᱟ ᱠᱚᱵᱚᱱ ᱵᱟᱸᱫᱮ ᱞᱮᱠᱷᱟᱱ ᱚᱵᱚᱥᱥᱳᱭ ᱜᱮ ᱟᱵᱚᱫᱚ ᱮᱴᱟᱜ ᱦᱚᱲ ᱠᱷᱚᱱᱟᱜ ᱵᱚᱱ ᱵᱷᱤᱱᱟᱹ ᱜᱮᱭᱟ ᱠᱟᱨᱚᱱ ᱟᱵᱚᱣᱟᱜ ᱟᱥᱟᱠ ᱯᱳᱥᱟᱠ ᱮᱴᱟᱜ ᱦᱚᱲ ᱠᱷᱚᱱᱟᱜ ᱫᱚ ᱵᱷᱤᱱᱟᱹ ᱜᱮᱭᱟ ᱟᱨ ᱚᱱᱮ ᱯᱳᱭᱞᱳ ᱨᱮᱜᱮᱧ ᱞᱟᱹᱭ ᱠᱮᱫᱟ ᱡᱮ ᱟᱵᱚᱫᱚ ᱚᱠᱟ ᱫᱷᱩᱛᱤ ᱯᱟᱹᱧᱪᱤ ᱫᱷᱩᱛᱤ ᱟᱨ ᱯᱟᱹᱧᱪᱤ ᱞᱩᱜᱽᱲᱤᱛᱮ ᱵᱚᱱ ᱵᱟᱸᱫᱮᱱᱟ ᱚᱱᱟᱦᱚᱸ ᱛᱟᱱᱛᱤ ᱨᱮᱱᱟᱜ ᱢᱚᱴᱟ ᱥᱩᱛᱟᱹᱢ ᱨᱮᱱᱟᱜ ᱟᱨ ᱛᱟᱨᱯᱚᱯᱨᱮ ᱟᱵᱚ ᱡᱮᱢᱚᱱ ᱥᱩᱫ ᱨᱮ ᱯᱟᱱ ᱠᱟᱴᱟ ᱵᱚᱱ ᱞᱟᱜᱟᱣᱟ ᱦᱚᱴᱚᱜ ᱨᱮ ᱦᱟᱺᱥᱞᱤ ᱵᱚᱱ ᱦᱚᱨᱚᱜᱟ ᱛᱤᱨᱮ ᱪᱩᱲᱤ ᱵᱚᱱ ᱦᱚᱨᱚᱜᱟ ᱚᱱᱟ ᱠᱚᱫᱚ ᱥᱟᱫᱷᱟᱨᱚᱱᱛᱚ ᱮᱴᱟᱜ ᱡᱟᱹᱛ ᱠᱚᱨᱮᱫᱚ ᱵᱟᱝ ᱧᱮᱞ ᱧᱮᱞ ᱧᱟᱢᱚᱜᱼᱟ ᱥᱟᱫᱷᱟᱨᱚᱱᱛᱚ ᱟᱵᱚ ᱥᱟᱱᱛᱟᱞ ᱛᱤᱨᱞᱟᱹ ᱠᱚᱜᱮ ᱚᱱᱟ ᱠᱚᱫᱚ ᱠᱚ ᱵᱮᱵᱚᱦᱟᱨᱟ